ᱟᱛᱳᱼᱚᱲᱟᱜᱨᱮᱱ ᱵᱟᱹᱵᱩᱼᱢᱟᱹᱭ ᱛᱟᱠᱚᱠᱚ ᱠᱷᱮᱞᱚᱰ ᱥᱮᱪᱞᱮᱠᱟᱛᱮ ᱞᱟᱦᱟᱥᱮᱫ ᱪᱟᱞᱟᱜ ᱞᱟᱹᱜᱤᱫ ᱛᱮᱫᱚ ᱮᱠᱢᱟᱛᱨᱚ ᱮᱠᱟᱰᱮᱢᱤ ᱫᱚ ᱫᱚᱨᱠᱟᱨᱟ ᱟᱫᱚ ᱮᱠᱟᱰᱮᱢᱤ ᱫᱚ ᱟᱛᱳᱼᱚᱲᱟᱜ ᱨᱮᱱ ᱜᱤᱫᱽᱨᱟᱹᱠᱚ ᱠᱚᱲᱟᱠᱚ ᱥᱮ ᱠᱩᱲᱤ ᱠᱚᱫᱚ ᱩᱱᱟᱹᱜ ᱫᱷᱟᱹᱵᱤᱡ ᱵᱟᱝᱠᱚ ᱵᱩᱡᱷ ᱫᱟᱲᱮᱭᱟᱜ ᱠᱟᱱᱛᱮ ᱪᱮᱛᱟᱱᱥᱮᱫ ᱨᱮ ᱪᱟᱞᱟᱣ ᱠᱟᱛᱮᱫ ᱫᱚ ᱵᱟᱠᱚ ᱜᱮᱢ ᱫᱟᱲᱮᱭᱟᱜ ᱠᱟᱱᱟ ᱛᱳ ᱡᱟᱦᱟᱸᱭᱠᱚ ᱴᱟᱣᱩᱱᱥᱤᱯᱨᱮ ᱦᱮᱱᱟᱜ ᱠᱚ ᱩᱱᱠᱩᱠᱚᱫᱚ ᱵᱤᱵᱷᱤᱱᱱᱚ ᱞᱟᱹᱴᱩᱼᱞᱟᱹᱴᱩ ᱠᱞᱟᱵᱽ ᱥᱚᱸᱜᱮᱡ ᱡᱚᱯᱲᱟᱣ ᱵᱟᱝᱫᱚ ᱠᱨᱤᱠᱮᱴᱮᱢ ᱢᱮᱱ ᱵᱟᱝᱫᱚ ᱯᱷᱩᱴᱵᱚᱞᱮᱢ ᱢᱮᱱ ᱵᱟᱝᱫᱚ ᱫᱚᱱᱼᱫᱟᱹᱲ ᱟᱨ ᱡᱟᱦᱟᱱᱜᱼᱜᱮᱢ ᱢᱮᱱ ᱛᱳ ᱱᱩᱠᱩᱫᱚ ᱮᱠᱟᱰᱮᱢᱤ ᱠᱚ ᱧᱟᱢᱮᱫ ᱠᱟᱱᱟᱠᱚ ᱥᱮ ᱮᱠᱟᱰᱮᱢᱤ ᱨᱮ ᱪᱟᱞᱟᱣ ᱠᱟᱛᱮᱫ ᱩᱱᱠᱚ ᱚᱸᱰᱮᱠᱷᱚᱱ ᱩᱱᱠᱚ ᱪᱮᱛᱟᱱ ᱦᱩᱫᱟᱹ ᱥᱮᱪ ᱪᱟᱞᱟᱜ ᱞᱟᱹᱜᱤᱫᱛᱮ ᱟᱹᱰᱤ ᱩᱥᱟᱹᱨᱟ ᱪᱟᱱᱥᱠᱚ ᱧᱟᱢᱮᱫᱟ ᱢᱮᱱᱠᱷᱟᱱ ᱩᱱᱠᱚᱠᱷᱚᱱ ᱥᱚᱦᱚᱨᱼᱵᱟᱡᱟᱨ ᱨᱮ ᱡᱮ ᱠᱚᱪᱤᱝᱠᱚ ᱦᱩᱭᱩᱜᱚᱜ ᱠᱟᱱᱟ ᱟᱹᱛᱩᱼᱚᱲᱟᱜᱨᱮᱱ ᱩᱱᱠᱚᱫᱚ ᱠᱳᱪᱤᱝ ᱠᱚᱫᱚ ᱥᱮᱨᱚᱠᱚᱢ ᱵᱟᱠᱚ ᱧᱟᱢᱮᱫ ᱠᱟᱱᱟ ᱯᱷᱚᱞᱮ ᱴᱟᱣᱩᱱᱥᱤᱯᱨᱮᱱᱫᱚ ᱠᱳᱪᱤᱝ ᱟᱨ ᱦᱩᱭᱩᱜᱚᱜ ᱠᱟᱱᱟ ᱡᱮ ᱩᱱᱠᱚ ᱜᱟᱭᱤᱰ ᱩᱱᱠᱚ ᱠᱞᱟᱵᱽ ᱠᱚ ᱥᱚᱸᱜᱮᱡ ᱡᱚᱯᱲᱟᱣ ᱠᱟᱛᱮᱫ ᱮᱠᱟᱰᱮᱢᱤ ᱠᱚ ᱥᱚᱸᱜᱮᱡ ᱤᱭᱟᱹ ᱠᱟᱛᱮᱫ ᱩᱱᱠᱩ ᱵᱷᱟᱜᱮ ᱥᱛᱚᱨ ᱨᱮ ᱪᱟᱞᱟᱣ ᱠᱟᱛᱮᱫᱠᱚ ᱠᱚᱢᱯᱤᱴᱤᱥᱚᱱᱚᱜ ᱠᱟᱱᱟ ᱟᱨᱠᱚ ᱚᱱᱠᱚᱠᱚ ᱞᱟᱦᱟᱥᱮᱱᱠᱚ ᱪᱟᱞᱟᱜ ᱠᱟᱱᱟᱠᱚ ᱟᱛᱳᱼᱚᱲᱟᱜᱨᱮᱱ ᱫᱚ ᱛᱷᱚᱲᱟᱫᱚ ᱛᱟᱭᱱᱚᱢᱮᱱᱟ ᱢᱟᱱᱮ ᱱᱚᱜᱼᱚ ᱱᱚᱠᱟᱱᱟᱝ ᱡᱟᱭᱜᱟ ᱠᱷᱚᱱᱠᱚ ᱥᱩᱡᱳᱜᱽ ᱵᱟᱠᱚ ᱮᱱᱛᱮᱠᱚ ᱪᱟᱞᱟᱣ ᱫᱟᱲᱮᱭᱟᱜᱠᱟᱱ ᱠᱷᱹᱟᱛᱤᱚᱨᱛᱮ ᱡᱚᱫᱤᱠᱚ ᱪᱟᱞᱟᱣᱠᱚᱜᱼᱟ ᱛᱟᱦᱞᱮ ᱩᱱᱠᱚᱠᱚ ᱪᱟᱞᱟᱜᱠᱟᱱ ᱩᱱᱠᱚᱫᱚ ᱪᱟᱞᱟᱜᱠᱟᱱ ᱜᱮᱭᱟᱠᱚ ᱫᱟᱨᱟᱭᱠᱟᱱ ᱫᱤᱱᱨᱮ ᱡᱟᱛᱮᱠᱚ ᱪᱟᱞᱟᱜ ᱟᱨ ᱦᱚᱲ ᱥᱟᱱᱛᱟᱞ ᱦᱚᱯᱚᱱ ᱜᱤᱫᱽᱨᱟᱹ ᱠᱚᱲᱟᱠᱚ ᱠᱩᱲᱤᱠᱚ ᱡᱟᱛᱮᱠᱚᱨᱮ ᱮᱠᱟᱰᱮᱢᱤ ᱥᱮ ᱚᱱᱠᱟ ᱴᱟᱣᱩᱱᱥᱤᱯ ᱨᱮᱱ ᱥᱚᱦᱚᱨᱼᱵᱟᱡᱟᱨ ᱨᱮᱱ ᱠᱚᱲᱟ ᱠᱚ ᱠᱩᱲᱤᱠᱚ ᱥᱚᱸᱜᱮ ᱜᱟᱛᱮ ᱠᱟᱛᱮᱫ ᱚᱱᱠᱟᱱ ᱞᱟᱹᱴᱩᱼᱞᱟᱹᱴᱩ ᱠᱞᱟᱵᱽᱠᱚ ᱥᱚᱸᱜᱮᱡ ᱡᱚᱯᱲᱟᱣ ᱠᱟᱛᱮᱫᱠᱚ ᱜᱟᱛᱮᱜᱼᱟ ᱛᱟᱦᱚᱞᱮᱫᱚ ᱠᱚ ᱪᱟᱞᱟᱣ ᱫᱟᱲᱮᱭᱟᱜ ᱜᱮᱭᱟ